ᱤᱧ ᱢᱤᱫᱴᱟᱝ ᱪᱤᱛᱟᱹᱨᱤᱧ ᱵᱮᱱᱟᱣᱮᱫ ᱛᱟᱦᱮᱸᱫ ᱱᱟᱣᱟᱼᱱᱟᱣᱟ ᱪᱤᱛᱟᱹᱨᱤᱧ ᱵᱮᱱᱟᱣᱮᱫᱼᱟ ᱚᱱᱟᱨᱮ ᱟᱹᱰᱤ ᱨᱚᱠᱚᱢ ᱮᱴᱠᱮᱴᱚᱬᱮ ᱮᱴᱠᱮᱴᱚᱬᱮᱧ ᱧᱟᱢ ᱟᱠᱟᱫᱟ ᱡᱮᱢᱚᱱ ᱢᱤᱫᱡᱴᱤᱡ ᱦᱚᱲᱟᱜ ᱪᱤᱛᱟᱹᱨᱤᱧ ᱵᱮᱱᱟᱣᱮᱫᱼᱟ ᱢᱮᱱᱠᱷᱟᱱ ᱜᱟᱱᱜᱮ ᱵᱟᱹᱧ ᱜᱟᱱᱮᱫᱼᱟ ᱦᱚᱴᱚᱜ ᱥᱚᱡᱷᱮ ᱵᱟᱹᱧ ᱥᱚᱡᱷᱮ ᱫᱟᱲᱮᱭᱟᱜ ᱠᱟᱱᱟ ᱚᱠᱟᱨᱮ ᱞᱩᱛᱩᱨ ᱵᱟᱭ ᱜᱟᱱᱚᱜ ᱠᱟᱱᱟ ᱚᱠᱟᱨᱮ ᱢᱩᱸ ᱵᱟᱭ ᱜᱟᱞᱚᱜ ᱠᱟᱱᱟ ᱢᱤᱫᱴᱤᱡ ᱢᱮᱫ ᱥᱮᱬᱟᱜ ᱠᱟᱱᱟ ᱢᱤᱫᱴᱤᱡ ᱦᱩᱰᱤᱧᱚᱜ ᱠᱟᱱᱟ ᱢᱮᱫ ᱠᱩᱴᱤ ᱵᱟᱭ ᱜᱟᱱᱚᱜ ᱠᱟᱱᱟ ᱚᱱᱟᱦᱚᱸ ᱚᱠᱟ ᱢᱳᱴᱟᱜ ᱠᱟᱱᱟ ᱚᱠᱟ ᱱᱟᱱᱦᱟᱜ ᱠᱟᱱᱟ ᱢᱮᱱᱠᱷᱟᱱ ᱟᱹᱰᱤ ᱠᱚᱥᱴᱚ ᱢᱮᱱ ᱜᱚᱫᱟᱹᱧ ᱯᱟᱞᱮᱱ ᱵᱟᱹᱧ ᱵᱮᱱᱟᱣ ᱫᱟᱲᱮᱭᱟᱜᱼᱟ ᱱᱚᱣᱟ ᱠᱚᱫᱚ ᱮᱱᱛᱮᱨᱮᱦᱚᱸ ᱪᱷᱩᱴᱟᱹᱣᱨᱮᱧ ᱛᱟᱦᱮᱭᱮᱱᱟ ᱵᱮᱱᱟᱣ ᱠᱮᱫᱼᱤᱧ ᱵᱮᱱᱟᱣ ᱠᱮᱫᱼᱤᱧ ᱵᱮᱱᱟᱣ ᱠᱮᱫᱼᱟᱹᱧ ᱵᱟᱹᱲᱤᱡᱽ ᱠᱮᱫᱼᱟᱹᱧ ᱵᱮᱱᱟᱣ ᱠᱮᱫᱼᱟᱹᱧ ᱵᱟᱹᱲᱤᱡᱽ ᱠᱮᱫᱼᱟᱹᱧ ᱚᱱᱠᱟ ᱚᱱᱠᱟ ᱛᱮ ᱟᱹᱰᱤ ᱜᱟᱱ ᱥᱚᱢᱚᱭ ᱠᱚ ᱚᱠᱛᱚ ᱠᱚ ᱯᱟᱨᱚᱢᱮᱱᱟ ᱟᱨ ᱱᱚᱛᱮ ᱨᱚᱝ ᱠᱚᱦᱚᱸ ᱟᱹᱰᱤᱜᱟᱱ ᱠᱷᱚᱨᱪᱟᱭᱮᱱᱟ ᱢᱮᱱᱠᱷᱟᱱ ᱜᱟᱱᱜᱮ ᱵᱟᱭ ᱜᱟᱱᱚᱜ ᱠᱟᱱᱟ ᱮᱱᱛᱮ ᱨᱮᱦᱚᱸ ᱵᱮᱱᱟᱣ ᱫᱚ ᱵᱟᱹᱧ ᱵᱟᱹᱜᱤ ᱞᱮᱫᱟ ᱵᱮᱱᱟᱣ ᱟᱠᱟᱫᱟᱹᱧ ᱛᱟᱦᱮᱸᱭᱮᱱᱟ ᱵᱮᱱᱟᱣ ᱟᱠᱟᱫᱟᱹᱧ ᱛᱟᱦᱮᱸᱭᱮᱱᱟ ᱤᱱᱠᱛᱟᱹᱼᱤᱱᱠᱟᱹᱛᱮ ᱜᱟᱱ ᱤᱫᱤᱭᱮᱱᱟ ᱢᱮᱫ ᱠᱩᱴᱤ ᱜᱟᱱᱮᱱᱟ ᱢᱮᱫ ᱠᱩᱴᱤ ᱜᱟᱱᱚᱜ ᱠᱟᱱ ᱠᱷᱟᱱ ᱫᱚ ᱱᱷᱟᱛᱮ ᱢᱩᱸ ᱵᱟᱭ ᱜᱟᱱᱚᱜ ᱠᱟᱱᱟ ᱚᱱᱟ ᱠᱚᱦᱚᱸ ᱵᱮᱱᱟᱣᱟᱠᱟ ᱛᱟᱦᱮᱸᱭᱤᱱᱟᱹᱧ ᱵᱮᱱᱟᱣᱟᱠᱟᱫ ᱵᱮᱱᱟᱣ ᱵᱮᱱᱟᱣ ᱛᱤᱧ ᱜᱟᱱ ᱠᱮᱫᱼᱟ ᱢᱩᱸ ᱠᱩᱧ ᱜᱟᱱ ᱠᱮᱫᱼᱟ ᱞᱩᱛᱩᱨ ᱠᱚᱦᱚᱸ ᱜᱟᱱᱮᱱᱟ ᱞᱩᱛᱩᱨ ᱠᱚ ᱜᱟᱱᱮᱱᱟ ᱥᱟᱱᱟᱢᱟᱜ ᱜᱮ ᱥᱚᱡᱷᱮᱭᱮᱱᱟ ᱟᱨ ᱡᱟᱦᱟᱸᱞᱮᱠᱟ ᱨᱚᱝ ᱞᱟᱜᱟᱣ ᱦᱩᱭᱩᱜᱼᱟ ᱚᱱᱠᱟ ᱢᱚᱛᱚᱱ ᱞᱟᱜᱟᱣᱮᱱᱟ ᱞᱟᱜᱟᱣ ᱞᱟᱜᱫᱟᱣ ᱛᱮ ᱟᱹᱰᱤ ᱪᱮᱥᱴᱟ ᱠᱟᱛᱮᱫ ᱜᱟᱱᱮᱱᱟ ᱪᱤᱛᱟᱹᱨ ᱠᱚ ᱟᱨ ᱱᱤᱛᱳᱜ ᱫᱚ ᱱᱟᱯᱟᱭ ᱜᱮ ᱜᱟᱱᱚᱜ ᱠᱟᱱᱟ ᱟᱨ ᱱᱟᱯᱟᱭ ᱛᱮᱜᱮ ᱡᱟᱦᱟᱸᱞᱮᱠᱟᱱ ᱪᱤᱛᱟᱹᱨ ᱜᱮ ᱢᱤᱫ ᱫᱷᱟᱣ ᱧᱮᱞ ᱞᱮᱠᱷᱟᱱ ᱜᱮ ᱵᱮᱱᱟᱣ ᱫᱟᱲᱮᱭᱟᱜᱼᱟ ᱢᱤᱫ ᱫᱷᱟᱣ ᱧᱮᱞ ᱞᱮᱠᱷᱟᱱ ᱜᱮ ᱡᱮᱢᱚᱱ ᱫᱟᱨᱮ ᱪᱤᱛᱟᱹᱨᱤᱧ ᱵᱮᱱᱟᱣ ᱠᱷᱟᱱ ᱢᱤᱫ ᱫᱷᱟᱹᱣ ᱧᱮᱞ ᱞᱮᱠᱷᱟᱱ ᱜᱮ ᱥᱟᱱᱟᱢᱟᱜ ᱚᱠᱟᱞᱮᱠᱟ ᱰᱟᱹᱨᱟᱠᱟᱱᱟ ᱚᱠᱟᱞᱮᱠᱟ ᱫᱟᱨᱮᱭᱟᱠᱟᱱᱟ ᱚᱠᱟᱞᱮᱠᱟ ᱥᱟᱠᱟᱢ ᱚᱠᱟᱞᱮᱠᱟ ᱡᱚ ᱚᱱᱟ ᱥᱟᱱᱢᱟᱜ ᱠᱚᱜᱮ ᱱᱟᱯᱟᱭ ᱛᱮᱜᱮ ᱜᱟᱱ ᱤᱫᱤᱜ ᱠᱟᱱᱟ